ᱤᱧ ᱫᱚ ᱟᱞᱮ ᱤᱥᱠᱩᱞ ᱠᱚᱨᱮ ᱥᱮ ᱠᱚᱞᱮᱡ ᱠᱚᱨᱮ ᱥᱮ ᱪᱷᱚᱵᱤ ᱟᱸᱠᱟᱣ ᱠᱞᱟᱥ ᱠᱚᱨᱮ ᱫᱚ ᱪᱷᱚᱵᱤ ᱫᱚ ᱵᱟᱹᱧ ᱟᱸᱠᱟᱣ ᱵᱟᱲᱟ ᱟᱠᱟᱫ ᱠᱚᱣᱟ ᱧᱮᱞ ᱟᱠᱟᱫ ᱠᱚᱣᱟᱹᱧ ᱟᱹᱰᱤ ᱢᱚᱸᱡᱽᱼᱢᱚᱸᱡᱽ ᱪᱷᱚᱵᱤ ᱠᱚ ᱟᱸᱠᱟᱣ ᱠᱚᱣᱟ ᱟᱫᱚ ᱤᱧ ᱦᱚᱸ ᱩᱱᱠᱩ ᱠᱚ ᱧᱮᱞ ᱛᱮ ᱟᱹᱰᱤ ᱜᱟᱱ ᱪᱷᱚᱵᱤ ᱟᱸᱠᱟᱣ ᱥᱟᱱᱟᱧᱟ ᱟᱹᱰᱤ ᱱᱟᱯᱟᱭ ᱱᱟᱯᱟᱭ ᱪᱷᱚᱵᱤ ᱠᱚᱧ ᱧᱮᱞ ᱠᱚ ᱛᱟᱠᱚ ᱛᱮ ᱤᱧᱦᱚᱸ ᱪᱷᱚᱵᱤ ᱟᱸᱠᱟᱣ ᱟᱹᱰᱤ ᱟᱸᱴ ᱤᱪᱪᱷᱟᱹ ᱢᱮᱱᱟᱜ ᱟᱠᱟᱫ ᱛᱤᱧᱟᱹ ᱤᱧᱦᱚᱸ ᱪᱷᱚᱵᱤ ᱟᱸᱠᱟᱣ ᱨᱮᱫᱚ ᱟᱹᱰᱤᱜᱤᱧ ᱠᱩᱥᱤᱭᱟᱜᱼᱟ